ᱦᱮᱞᱳ ᱱᱤᱭᱟᱹᱠᱤ ᱨᱮᱥᱴᱩᱨᱮᱱᱴ ᱠᱟᱱᱟ ᱟᱯᱮᱭᱟᱜ ᱨᱮᱥᱴᱩᱨᱮᱱᱴ ᱨᱮ ᱠᱚᱭᱮᱠᱴᱤ ᱡᱤᱱᱤᱥᱤᱧ ᱚᱰᱟᱨᱫᱟ ᱚᱱᱟ ᱠᱚᱫᱚ ᱦᱩᱭᱩᱜ ᱠᱟᱱᱟ ᱪᱤᱠᱮᱱ ᱯᱚᱠᱚᱲᱟ ᱢᱚᱲᱮ ᱯᱞᱮᱹᱴ ᱪᱟᱣᱢᱤᱱ ᱵᱟᱨ ᱯᱞᱮᱹᱴ ᱟᱨ ᱮᱜᱽᱨᱳᱞ ᱯᱮᱭᱟ ᱚᱱᱟᱠᱚ ᱤᱧ ᱡᱮᱱᱚ ᱥᱟᱲᱮ ᱱᱚᱴᱟ ᱢᱚᱫᱽᱫᱷᱮᱹ ᱨᱮᱧ ᱧᱟᱢ ᱚᱱᱟ ᱥᱟᱲᱮ ᱱᱚᱴᱟ ᱢᱚᱫᱽᱫᱷᱮᱹᱨᱮᱧ ᱧᱟᱢ ᱟᱨ ᱤᱭᱟᱹ ᱟᱨ ᱱᱤᱭᱟᱹ ᱩᱱᱟᱹᱜ ᱜᱟᱱ ᱡᱤᱱᱤᱥᱤᱧ ᱦᱟᱛᱟᱣ ᱫᱟ ᱚᱱᱟ ᱨᱮᱭᱟᱜ ᱠᱤᱪᱷᱩ ᱴᱮᱹᱱ ᱯᱟᱨᱥᱮᱱ ᱰᱤᱥᱠᱟᱣᱩᱱᱴ ᱤᱧ ᱧᱟᱢᱟ ᱴᱮᱹᱱ ᱯᱟᱨᱥᱮᱱ ᱰᱤᱥᱠᱟᱣᱩᱱᱴ ᱤᱧ ᱧᱟᱢ ᱞᱮᱠᱷᱟᱱ ᱤᱧᱦᱚ ᱟᱭᱢᱟ ᱯᱚᱭᱥᱟ ᱥᱮᱵᱷᱚᱜ ᱛᱤᱧᱟᱹ ᱟᱨ ᱟᱯᱮᱴᱷᱮᱱ ᱜᱮ ᱡᱚᱢᱟᱜ ᱫᱚᱧ ᱦᱟᱛᱟᱣᱟ ᱟᱨ ᱱᱤᱭᱟᱹ ᱮᱢ ᱞᱟᱦᱟᱨᱮ ᱡᱚᱫᱤ ᱡᱟᱦᱟᱱᱟᱜ